ᱤᱧᱟᱹᱜ ᱯᱷᱮᱰᱟ ᱵᱟᱨᱮ ᱛᱮᱫᱚ ᱜᱩᱨᱩ ᱜᱚᱢᱠᱮ ᱩᱯᱨᱩᱢ ᱮ ᱮᱢ ᱟᱠᱟᱫᱟ ᱤᱧ ᱫᱚ ᱜᱩᱨᱩ ᱜᱚᱢᱠᱮᱭᱟᱜ ᱜᱩᱨᱩ ᱜᱚᱢᱠᱮᱭᱟᱜ ᱠᱟᱹᱦᱱᱤ ᱤᱫᱤ ᱠᱟᱛᱮ ᱞᱟᱹᱭᱮᱫᱟ ᱜᱩᱨᱩ ᱜᱚᱢᱠᱮ ᱫᱚ ᱪᱤᱠᱤ ᱚᱞ ᱞᱮᱫᱟᱭ ᱜᱩᱨᱩ ᱜᱚᱢᱠᱮ ᱡᱩᱫᱤ ᱪᱤᱠᱤ ᱵᱟᱭ ᱚᱞ ᱞᱮᱠᱷᱟᱱ ᱟᱵᱚ ᱵᱟᱵᱚᱱ ᱚᱞ ᱫᱟᱲᱮ ᱠᱮᱭᱟ ᱵᱟᱵᱚᱱ ᱥᱮᱬᱟ ᱫᱟᱲᱮ ᱠᱮᱭᱟ ᱜᱩᱨᱩ ᱜᱚᱢᱠᱮ ᱟᱨᱦᱚᱸ ᱟᱭᱢᱟ ᱜᱟᱭᱟᱱ ᱚᱱᱚᱬᱦᱮᱸ ᱥᱮᱨᱮᱧ ᱚᱱᱟ ᱠᱚᱭ ᱚᱞᱟᱠᱟᱫᱟ ᱩᱱᱤᱭᱟᱜ ᱜᱟᱭᱟᱱ ᱥᱮ ᱚᱱᱚᱬᱦᱮᱸ ᱠᱷᱚᱱ ᱟᱭᱢᱟ ᱥᱤᱠᱠᱷᱟ ᱵᱚᱱ ᱧᱟᱢᱮᱫᱟ ᱜᱩᱨᱩ ᱜᱚᱢᱠᱮ ᱪᱤᱠᱤ ᱪᱤᱠᱤ ᱚᱞ ᱞᱮᱫ ᱛᱮ ᱟᱹᱰᱤ ᱜᱚᱨᱚᱵᱽ ᱜᱮᱧ ᱟᱹᱭᱠᱟᱹᱣᱟ